ᱵᱷᱟᱨᱚᱛ ᱨᱮᱭᱟᱜ ᱞᱟᱹᱠᱛᱤᱭᱟᱱ ᱞᱮᱱᱰᱢᱟᱨᱠ ᱫᱚ ᱫᱤᱞᱞᱤ ᱠᱳᱞᱠᱟᱛᱟ ᱜᱳᱣᱟ ᱟᱹᱫᱤ ᱢᱮᱱᱟᱜᱼᱟ ᱟᱨ ᱡᱷᱟᱲᱠᱷᱚᱸᱰ ᱨᱮ ᱡᱟᱢᱥᱮᱫᱯᱩᱨ ᱨᱮᱦᱚᱸ ᱢᱮᱱᱟᱜᱼᱟ ᱪᱤᱠᱟᱹᱛᱮ ᱡᱟᱦᱟᱸ ᱞᱮᱠᱟ ᱫᱤᱞᱞᱤ ᱫᱤᱞᱞᱤ ᱨᱮᱫᱚ ᱵᱷᱟᱨᱚᱛ ᱨᱮᱭᱟᱜ ᱤᱱᱰᱤᱭᱟ ᱜᱮᱴ ᱡᱟᱦᱟᱸ ᱵᱷᱟᱨᱚᱛ ᱫᱩᱣᱟᱹᱨ ᱦᱚᱸᱵᱚᱱ ᱢᱮᱛᱟᱜᱟᱜᱼᱟ ᱟᱨ ᱫᱤᱞᱞᱤ ᱨᱮᱫᱚ ᱡᱚᱢᱩᱱᱟ ᱜᱟᱰᱟ ᱦᱚᱸ ᱢᱮᱱᱟᱜᱼᱟ ᱟᱨ ᱫᱤᱞᱞᱤ ᱨᱮ ᱫᱚ ᱵᱷᱟᱨᱚᱛ ᱨᱮᱱᱟᱜ ᱨᱟᱡᱽᱫᱷᱟᱹᱱᱤ ᱠᱟᱱᱟ ᱡᱟᱦᱟᱸ ᱧᱮᱞ ᱡᱚᱝ ᱞᱮᱠᱟᱱᱟᱜ ᱠᱟᱱᱟ ᱟᱨ ᱟᱨ ᱤᱛᱤᱦᱟᱥᱤᱠ ᱡᱟᱭᱜᱟ ᱟᱹᱰᱤᱜᱟᱱ ᱢᱮᱱᱟᱜᱼᱟ ᱟᱨ ᱫᱤᱞᱞᱤ ᱫᱚ ᱱᱚᱝᱠᱟᱱ ᱡᱟᱭᱜᱟ ᱠᱟᱱᱟ ᱡᱟᱦᱟᱸ ᱵᱷᱟᱨᱚᱛ ᱨᱮ ᱯᱨᱚᱫᱷᱟᱱ ᱢᱚᱱᱛᱨᱤ ᱨᱟᱴᱨᱚᱯᱚᱛᱤ ᱟᱨᱦᱚᱸ ᱟᱹᱰᱤᱜᱟᱱ ᱥᱮᱬᱟ ᱥᱮᱬᱟ ᱮᱢ ᱯᱤ ᱱᱮᱛᱟ ᱠᱚᱠᱚ ᱛᱟᱦᱮᱱᱟ ᱡᱟᱦᱟᱸ ᱞᱳᱠᱥᱚᱵᱷᱟ ᱨᱮ ᱫᱟᱲᱮ ᱠᱟᱛᱮᱫ ᱠᱚ ᱥᱮᱱ ᱠᱚᱜᱼᱟ ᱟᱨ ᱡᱟᱦᱟᱸ ᱞᱮᱠᱟ ᱠᱳᱞᱠᱟᱛᱟ ᱠᱳᱞᱠᱟᱛᱟ ᱫᱚ ᱱᱚᱝᱠᱟᱱ ᱡᱟᱭᱜᱟ ᱠᱟᱱᱟ ᱡᱟᱦᱟᱸ ᱵᱷᱟᱨᱚᱛ ᱨᱮᱱᱟᱝ ᱢᱟᱲᱟᱝ ᱨᱟᱡᱽᱫᱷᱟᱹᱱᱤ ᱛᱟᱦᱮᱸ ᱞᱮᱱᱟ ᱢᱟᱲᱟᱝ ᱤᱱᱟᱹ ᱯᱚᱨᱮ ᱫᱤᱞᱞᱤ ᱨᱮ ᱵᱚᱫᱚᱞ ᱟᱠᱟᱫᱼᱟᱠᱚ ᱚᱱᱟ ᱠᱷᱟᱹᱛᱤᱨ ᱛᱮ ᱠᱳᱞᱠᱟᱛᱟ ᱦᱚᱸ ᱧᱮᱞ ᱡᱚᱝ ᱞᱮᱠᱟᱱᱟᱜ ᱡᱟᱭᱜᱟ ᱠᱟᱱᱟ ᱫᱟᱬᱟᱱ ᱞᱮᱠᱟᱱᱟᱜ ᱡᱟᱭᱜᱟ ᱠᱟᱱᱟ ᱡᱟᱦᱟᱸ ᱞᱮᱠᱟ ᱦᱟᱣᱲᱟ ᱵᱨᱤᱡᱽ ᱢᱤᱫᱴᱟᱝ ᱯᱳᱞ ᱢᱮᱱᱟᱜᱼᱟ ᱡᱟᱦᱟᱸ ᱠᱳᱞᱠᱟᱛᱟ ᱨᱮ ᱢᱮᱱᱟᱜᱼᱟ ᱡᱟᱦᱟᱸ ᱞᱮᱠᱟ ᱱᱚᱣᱟ ᱥᱟᱱᱛᱟᱲ ᱥᱚᱢᱟᱡᱽ ᱨᱮ ᱞᱩᱜᱩᱼᱵᱩᱨᱩ ᱦᱚᱸ ᱢᱤᱫᱴᱮᱱ ᱧᱮᱞ ᱡᱚᱝ ᱞᱮᱠᱟᱱᱟᱜ ᱡᱟᱭᱜᱟ ᱠᱟᱱᱟ ᱡᱟᱦᱟᱸ ᱞᱮᱠᱟ ᱟᱵᱚ ᱥᱟᱱᱛᱟᱲ ᱥᱚᱢᱟᱡᱽ ᱨᱮᱱᱟᱜ ᱞᱩᱜᱩᱼᱵᱩᱨᱩ ᱫᱚ ᱢᱤᱫᱴᱟᱝ ᱥᱚᱦᱚᱨᱟᱭ ᱠᱩᱱᱟᱹᱢᱤ ᱟᱨ ᱯᱷᱟᱹᱜᱩᱱ ᱵᱚᱸᱜᱟ ᱠᱩᱱᱟᱹᱢᱤ ᱨᱮ ᱵᱚᱸᱜᱟᱼᱵᱩᱨᱩ ᱦᱩᱭᱩᱜᱼᱟ ᱡᱟᱦᱟᱸ ᱞᱮᱠᱟ ᱵᱟᱨᱦᱮ ᱵᱚᱱ ᱪᱟᱞᱟᱜᱼᱟ ᱚᱱᱟᱜᱮ ᱞᱩᱜᱩᱼᱵᱩᱨᱩ ᱨᱮ ᱵᱚᱸᱜᱟᱼᱵᱩᱨᱩ ᱞᱟᱹᱜᱤᱫ ᱡᱚᱛᱚ ᱦᱚᱲ ᱠᱚ ᱢᱚᱱᱮᱭᱟ ᱟᱨ ᱞᱩᱜᱩᱼᱵᱩᱨᱩ ᱦᱚᱸ ᱫᱟᱬᱟᱱ ᱞᱮᱠᱟᱱᱟᱜ ᱡᱟᱭᱜᱟ ᱠᱟᱱᱟ